ᱦᱮᱸ ᱚᱠᱚᱭ ᱵᱤᱱ ᱱᱚᱣᱟ ᱡᱩᱛᱟ ᱫᱳᱠᱟᱱᱮ ᱥᱟᱵ ᱠᱟᱫᱟ ᱦᱮᱸ ᱚᱦᱚ ᱟᱫᱚ ᱦᱟᱛᱟᱣ ᱫᱚᱞᱤᱧ ᱦᱟᱛᱟᱣ ᱜᱮᱭᱟ ᱟᱫᱚ ᱵᱤᱱ ᱞᱮᱵᱮᱫ ᱠᱟᱜᱼᱟ ᱪᱮ ᱱᱟᱣᱟ ᱜᱮᱭᱟ ᱦᱳᱭ ᱦᱳᱭ ᱦᱳᱭ ᱦᱳ ᱛᱚᱵᱮ ᱦᱳᱭ ᱛᱚᱵᱮ ᱦᱤᱡᱩᱜ ᱵᱤᱱ ᱚ ᱟᱫᱚ ᱟᱫᱚ ᱦᱮᱸ ᱦᱳᱭ ᱟᱫᱚ ᱫᱳᱠᱟᱱ ᱫᱚ ᱫᱳᱠᱟᱱ ᱨᱮᱜᱮ ᱢᱮᱱᱟᱜ ᱞᱤᱧᱟ ᱟᱫᱚ ᱟᱹᱵᱤᱱ ᱜᱮ ᱛᱤᱱᱟᱹᱜ ᱱᱟᱦᱟᱜ ᱦᱤᱡᱩᱜ ᱛᱮᱜᱮ ᱦᱟᱸᱜ ᱞᱮ ᱴᱮᱜᱼᱟ ᱦᱳᱭ ᱟᱪᱪᱷᱟ ᱴᱷᱤᱠ ᱜᱮᱭᱟ ᱛᱚᱵᱮ ᱦᱟᱯᱮᱢᱤᱫ ᱰᱚᱸᱰᱮᱠ ᱫᱚᱠᱟᱱ ᱥᱮᱫ ᱦᱟᱸᱜ ᱵᱟᱹᱞᱤᱧ ᱠᱷᱩᱞᱟᱹᱣ ᱜᱚᱫ ᱠᱟᱜᱼᱟ ᱫᱚ ᱱᱤᱛᱚᱜ ᱢᱟ ᱟᱹᱭᱩᱵ ᱦᱚᱸ ᱟᱹᱭᱩᱵ ᱮᱱᱟ ᱥᱮ ᱮᱱᱠᱷᱟᱱ ᱦᱟᱸᱜ ᱞᱤᱧ ᱢᱮᱱᱮᱫ ᱯᱟᱞᱮᱫ ᱦᱟᱸᱜ ᱵᱟᱠᱚ ᱦᱤᱡᱩᱜᱼᱟ ᱟᱫᱚ ᱦᱟᱴ ᱥᱮᱫ ᱨᱮ ᱯᱟᱞᱮᱫ ᱵᱤᱱ ᱛᱟᱦᱮᱸ ᱞᱮᱱᱟ ᱦᱳᱭ ᱟᱫᱚ ᱚᱱᱟ ᱠᱚ ᱟᱹᱞᱤᱧ ᱦᱚᱸ ᱞᱤᱧ ᱤᱭᱟᱹ ᱮᱠᱞᱟ ᱫᱷᱟᱨᱟ ᱜᱚᱫ ᱠᱟᱱ ᱠᱷᱟᱱ ᱥᱤᱢ ᱡᱷᱤᱡ ᱠᱚᱞᱤᱧ ᱪᱟᱞᱟᱣ ᱜᱚᱫ ᱞᱮᱱᱟ ᱟᱨ ᱚᱱᱟ ᱛᱮ ᱛᱚᱵᱮ ᱛᱟᱺᱜᱤ ᱧᱚᱜ ᱞᱤᱧ ᱵᱤᱱ ᱟᱫᱚ ᱞᱮᱹᱴ ᱫᱚ ᱦᱟᱸᱜ ᱵᱟᱹᱞᱤᱧ ᱞᱮᱹᱴ ᱵᱤᱱᱟ ᱢᱤᱫ ᱰᱚᱸᱰᱮᱠ ᱫᱚᱦᱟᱸᱜ ᱥᱚᱸᱜᱮ ᱫᱷᱟᱨᱟ ᱜᱮ ᱦᱩᱭᱩᱜᱼᱟ ᱦᱩᱭ ᱠᱚᱫᱚ ᱟᱨ ᱮᱢᱚᱜ ᱜᱮᱭᱟᱞᱤᱧ ᱮᱢ ᱠᱚᱫᱚ ᱦᱳᱭ ᱟᱫᱚ ᱚᱱᱮ ᱫᱟᱢ ᱠᱚᱨᱮ ᱜᱮ ᱦᱟᱸᱜ ᱞᱟᱝ ᱯᱚᱴᱟ ᱯᱚᱴᱤᱜᱼᱟ ᱢᱟᱱᱮ ᱦᱳᱭ ᱚᱱᱟ ᱫᱟᱢ ᱠᱚᱢ ᱵᱮᱥᱤ ᱢᱮᱱᱟᱜᱼᱟ ᱵᱟᱹᱱᱩᱜᱼᱟ ᱚᱱᱟ ᱠᱚ ᱦᱟᱸᱜ ᱞᱟᱝ ᱧᱮᱞᱼᱟ ᱟᱨ ᱡᱩᱫᱤ ᱦᱮᱸ ᱦᱮᱸ ᱦᱳᱭ ᱚ ᱦᱳᱭ ᱦᱳᱭ ᱟᱪᱪᱷᱟ ᱧᱮᱞ ᱜᱮ ᱦᱟᱸᱜ ᱟᱫᱚ ᱚᱱᱮ ᱦᱟᱸᱜ ᱫᱟᱢ ᱠᱚᱨᱮ ᱜᱮ ᱮᱠᱥᱚ ᱦᱳᱭ ᱟᱪᱪᱷᱟ ᱦᱟᱯᱮ ᱛᱚᱵᱮ ᱞᱤᱧ ᱥᱮᱴᱮᱨ ᱞᱮᱱᱜᱮ ᱦᱟᱸᱜ ᱟᱨ ᱤᱭᱟᱹ ᱯᱷᱚ ᱟᱵᱤᱱᱟᱞᱤᱧ ᱫᱚᱦᱲᱟ ᱚ ᱩᱱᱤ ᱦᱚᱸ ᱚᱱᱟ ᱦᱳᱭ ᱰᱮᱨᱤ ᱫᱚ ᱦᱟᱸᱜ ᱵᱟᱹᱞᱤᱧ ᱰᱮᱨᱤ ᱵᱤᱱᱟ ᱜᱤᱫᱽᱨᱟᱹ ᱠᱚ ᱢᱮᱱᱟᱜ ᱠᱚᱣᱟ ᱥᱮ ᱚᱱᱟᱛᱮ ᱟᱹᱞᱤᱧ ᱦᱚᱸᱞᱤᱧ ᱵᱷᱤᱲ ᱜᱚᱫ ᱟᱠᱟᱱᱟ ᱟᱨ ᱜᱤᱫᱽᱨᱟᱹ ᱢᱮᱥᱟ ᱫᱚ ᱦᱟᱸᱜ ᱪᱮᱫ ᱦᱚᱸ ᱵᱟᱝ ᱪᱤᱠᱟ ᱜᱚᱫ ᱫᱟᱲᱮᱭᱟᱜᱼᱟ ᱟᱨ ᱦᱚᱲ ᱦᱟᱸᱜ ᱵᱟᱹᱱᱩᱜ ᱠᱟᱫ ᱠᱚᱣᱟ ᱵᱟᱡᱟᱨ ᱥᱮᱫ ᱠᱚ ᱥᱮᱱ ᱠᱟᱱᱟ ᱡᱩᱛᱟ ᱟᱹᱜᱩ ᱠᱚᱜᱮ ᱢᱮᱱᱠᱷᱟᱱ ᱟᱹᱣᱨᱤ ᱠᱚ ᱦᱤᱡᱩᱜᱼᱟ ᱫᱳᱠᱟᱱ ᱠᱷᱚᱱ ᱦᱟᱱᱛᱮ ᱵᱟᱡᱟᱨ ᱠᱷᱚᱱ ᱜᱮ ᱦᱳᱭ ᱦᱮᱸ ᱦᱳᱭ ᱛᱚᱵᱮ ᱢᱟ ᱤᱱᱠᱟᱹ ᱜᱮ ᱦᱮᱸ ᱥᱮ ᱦᱤᱡᱩᱜ ᱵᱤᱱ ᱛᱚᱵᱮ ᱦᱳᱭ ᱢᱟ ᱫᱚᱦᱚᱭᱮᱜᱼᱟ ᱞᱤᱧ ᱦᱳᱭ ᱦᱳᱭ ᱦᱤᱡᱩᱜ ᱵᱤᱱ ᱢᱟ ᱫᱚᱦᱚᱭᱮᱜᱼᱟ ᱞᱤᱧ ᱛᱚᱵᱮ